ᱢᱤᱫᱴᱮᱱ ᱜᱷᱟᱨᱚᱸᱡᱽᱨᱮ ᱛᱤᱨᱞᱟᱹ ᱟᱨ ᱠᱚᱲᱟ ᱠᱚᱣᱟᱜ ᱫᱮᱱᱮᱼᱵᱟᱱᱟᱨᱟᱜ ᱮᱱᱮᱢᱜᱮ ᱟᱹᱰᱤ ᱞᱮᱜᱽ ᱜᱮᱭᱟ ᱡᱮᱞᱮᱠᱟ ᱜᱷᱟᱨᱚᱸᱡᱽᱨᱮᱱ ᱛᱤᱨᱞᱟᱹ ᱟᱨ ᱠᱚᱲᱟ ᱴᱷᱤᱠ ᱵᱟᱱᱟᱦᱚᱲᱟᱜ ᱜᱮ ᱵᱟᱨᱟᱵᱟᱹᱨᱤ ᱮᱱᱮᱢ ᱢᱮᱱᱟᱜᱼᱟ ᱪᱮᱫᱟᱜ ᱥᱮ ᱢᱤᱫᱴᱮᱱ ᱜᱷᱟᱨᱚᱸᱡᱽ ᱪᱟᱞᱟᱣ ᱞᱟᱹᱜᱤᱫᱛᱮ ᱡᱚᱛᱚ ᱞᱮᱠᱟᱱᱟᱜ ᱠᱟᱹᱢᱤ ᱢᱮᱱᱟᱜ ᱫᱮᱱᱮᱵᱟᱱᱟᱨᱛᱮ ᱦᱟᱯᱟᱴᱤᱧ ᱠᱟᱛᱮᱫ ᱡᱚᱫᱤᱠᱤᱱ ᱠᱟᱹᱢᱤᱭᱟ ᱛᱚᱵᱮᱜᱮ ᱚᱱᱟ ᱜᱷᱟᱨᱚᱸᱡᱽ ᱨᱮᱭᱟᱜ ᱡᱚᱛᱚ ᱞᱮᱠᱟᱱᱟᱜ ᱠᱟᱹᱢᱤ ᱥᱚᱞᱦᱮᱛᱮ ᱞᱟᱦᱟᱜᱼᱟ ᱡᱮᱞᱮᱠᱟ ᱠᱟᱹᱢᱤ ᱨᱮᱭᱟᱜ ᱵᱤᱥᱚᱭ ᱞᱮᱠᱟᱛᱮ ᱛᱤᱨᱞᱟᱹ ᱥᱮ ᱠᱚᱲᱟ ᱦᱚᱯᱚᱱ ᱠᱟᱹᱢᱤᱠᱤᱱ ᱦᱟᱹᱴᱤᱧᱟ ᱠᱤᱪᱷᱩ ᱠᱤᱪᱷᱩ ᱠᱟᱹᱢᱤ ᱢᱮᱱᱟᱜᱼᱟ ᱡᱟᱦᱟᱸᱫᱚ ᱨᱟᱣᱟᱞᱼᱟᱱᱟᱜ ᱠᱤᱪᱷᱩ ᱠᱟᱹᱢᱤ ᱢᱮᱱᱟᱜᱼᱟ ᱚᱱᱟᱫᱚ ᱦᱟᱢᱟᱞᱼᱟᱱᱟᱜ ᱛᱚ ᱨᱟᱣᱟᱞᱼᱟᱱᱟᱜ ᱠᱟᱹᱢᱤ ᱠᱚᱜᱮ ᱛᱤᱨᱞᱟᱹ ᱟᱨ ᱦᱟᱢᱟᱞᱼᱟᱱᱟᱜ ᱠᱟᱹᱢᱤ ᱠᱚᱜᱮ ᱠᱚᱲᱟ ᱚᱱᱟ ᱥᱟᱶᱛᱮ ᱟᱨᱦᱚᱸ ᱚᱲᱟᱜ ᱨᱮᱱᱟᱜ ᱡᱟᱦᱟᱸ ᱠᱟᱹᱢᱤᱠᱚ ᱢᱮᱱᱟᱜ ᱫᱚ ᱜᱷᱟᱨᱚᱸᱡᱽ ᱛᱟᱞᱟ ᱨᱮᱭᱟᱜ ᱡᱟᱦᱟᱸ ᱠᱟᱹᱢᱤᱠᱚ ᱚᱱᱟ ᱠᱚᱫᱚ ᱛᱤᱨᱞᱟᱹ ᱦᱚᱯᱚᱱ ᱟᱨ ᱚᱲᱟᱜ ᱵᱟᱨᱦᱮ ᱨᱮᱱᱟᱜ ᱵᱟᱹᱲᱛᱤ ᱠᱟᱹᱢᱤ ᱡᱟᱦᱟᱸᱠᱚ ᱚᱱᱟᱫᱚ ᱠᱚᱲᱟ ᱦᱚᱯᱚᱱᱜᱮᱭ ᱛᱚᱨᱟᱣᱟ ᱢᱮᱱᱠᱷᱟᱱ ᱱᱚᱝᱠᱟᱫᱚ ᱵᱟᱝᱠᱟᱱᱟ ᱡᱮ ᱱᱚᱣᱟᱫᱚ ᱛᱤᱨᱞᱟᱹ ᱦᱚᱯᱚᱱᱟᱜ ᱠᱟᱹᱢᱤ ᱱᱚᱣᱟᱫᱚ ᱠᱚᱲᱟ ᱦᱚᱯᱚᱱᱟᱜ ᱠᱟᱹᱢᱤ ᱠᱚᱲᱟ ᱦᱚᱯᱚᱱᱟᱜ ᱠᱟᱹᱢᱤᱫᱚ ᱛᱤᱨᱞᱟᱹ ᱵᱟᱭ ᱠᱟᱹᱢᱤ ᱫᱟᱲᱮᱭᱟᱜᱼᱟ ᱥᱮ ᱛᱤᱨᱞᱟᱹᱣᱟᱜ ᱠᱟᱹᱢᱤ ᱠᱚᱲᱟ ᱵᱟᱭ ᱠᱟᱹᱢᱤ ᱫᱟᱲᱮᱭᱟᱜᱼᱟ ᱱᱚᱝᱠᱟᱱᱟᱜ ᱫᱚ ᱵᱟᱝᱠᱟᱱᱟ ᱠᱷᱟᱹᱞᱤ ᱠᱟᱹᱢᱤ ᱥᱩᱵᱤᱫᱷᱟ ᱞᱟᱹᱜᱤᱫᱛᱮ ᱱᱚᱣᱟ ᱠᱟᱹᱢᱤ ᱛᱤᱨᱞᱟᱹ ᱟᱨ ᱠᱚᱲᱟ ᱢᱩᱫᱽᱨᱮ ᱦᱟᱹᱴᱤᱧ ᱛᱟᱦᱮᱱᱟ ᱟᱨ ᱱᱚᱝᱠᱟ ᱠᱟᱛᱮᱫ ᱜᱮ ᱜᱷᱟᱨᱚᱸᱡᱽ ᱠᱷᱚᱱ ᱟᱛᱳᱼᱴᱚᱞᱟ ᱫᱤᱥᱚᱢ ᱨᱮᱦᱚᱸ ᱚᱱᱟ ᱠᱟᱹᱢᱤ ᱨᱮᱭᱟᱜ ᱫᱷᱟᱨᱟ ᱯᱟᱥᱱᱟᱣᱠᱚᱜ ᱢᱟ